ᱱᱚᱸᱰᱮ ᱞᱟᱹᱭᱮᱫᱟᱭ ᱡᱟᱦᱟᱱᱟᱜ ᱱᱩᱱᱟᱹᱜ ᱜᱮᱞ ᱠᱷᱚᱱ ᱱᱩᱱᱟᱹᱜ ᱞᱟᱹᱭ ᱚᱱᱟ ᱠᱚᱫᱚ ᱦᱩᱭᱩᱜ ᱠᱟᱱᱟ ᱵᱟᱨ ᱜᱮᱞ ᱵᱟᱨ ᱟᱨ ᱢᱚᱬᱮ ᱜᱮᱞ ᱢᱚᱬᱮ ᱟᱨ ᱵᱟᱨ ᱥᱟᱭ ᱢᱚᱬᱮ ᱜᱮᱞ ᱟᱨ ᱢᱤᱫ ᱜᱮᱥᱟᱭ ᱟᱨᱮ ᱟᱨ ᱢᱤᱫ ᱜᱮᱥᱟᱭ ᱵᱟᱨ ᱥᱟᱭ